ᱞᱚᱠᱰᱟᱣᱩᱱ ᱨᱮ ᱦᱚᱲ ᱠᱚᱫᱚ ᱟᱹᱰᱤ ᱟᱭᱢᱟᱜᱮ ᱢᱳᱵᱟᱭᱤᱞ ᱞᱮᱯᱴᱚᱯ ᱥᱮ ᱞᱮᱯᱴᱚᱯ ᱠᱚ ᱵᱮᱵᱚᱦᱟᱨᱟᱠᱟᱫᱟ ᱥᱮ ᱟᱭᱢᱟ ᱴᱤᱵᱷᱤ ᱠᱚ ᱞᱮᱯᱴᱚᱯ ᱠᱚ ᱠᱚᱢᱯᱤᱭᱩᱴᱟᱨ ᱠᱚ ᱢᱳᱵᱟᱭᱤᱞ ᱠᱚ ᱟᱭᱢᱟᱜᱮ ᱚᱱᱞᱟᱭᱤᱱ ᱛᱮᱱᱟᱜ ᱡᱟᱦᱟᱸᱜᱮ ᱥᱟᱢᱟᱱ ᱢᱮᱱᱟᱜᱼᱟ ᱡᱚᱛᱚ ᱜᱮᱠᱚ ᱵᱮᱵᱚᱦᱟᱨᱟᱠᱟᱫᱟ ᱪᱮᱫᱟᱜ ᱥᱮ ᱩᱱ ᱡᱚᱠᱷᱚᱱ ᱫᱚ ᱢᱚᱦᱟᱢᱟᱨᱤᱛᱮ ᱞᱚᱠᱰᱟᱣᱩᱱ ᱞᱮᱱᱟ ᱟᱨ ᱞᱚᱠᱰᱟᱣᱩᱱ ᱨᱮ ᱚᱠᱟ ᱥᱮᱫ ᱪᱟᱞᱟᱜ ᱦᱚᱸ ᱢᱟᱱᱟ ᱵᱟᱨᱚᱱ ᱛᱟᱦᱮᱸᱠᱟᱱᱟ ᱛᱚ ᱡᱚᱛᱚᱜᱮ ᱚᱱᱞᱟᱭᱤᱱ ᱨᱮᱠᱚ ᱠᱚᱨᱟᱣᱮᱫ ᱛᱟᱦᱮᱱᱟ ᱡᱟᱦᱟᱸᱜᱮ ᱦᱩᱭᱩᱜ ᱞᱩᱜᱽᱲᱤ ᱚᱱᱞᱟᱭᱤᱱ ᱡᱚᱢᱟᱜ ᱚᱱᱞᱟᱭᱤᱱ ᱥᱮ ᱡᱟ ᱠᱤᱪᱷᱩ ᱡᱚᱛᱚ ᱜᱮᱠᱚ ᱠᱚᱨᱟᱣᱮᱫ ᱛᱟᱦᱮᱱᱟ ᱚᱱᱞᱟᱭᱤᱱ ᱛᱮᱜᱮ ᱵᱟᱨᱦᱮ ᱥᱮᱡ ᱚᱰᱚᱠ ᱵᱟᱝ ᱜᱟᱱᱚᱜ ᱠᱟᱱᱟ ᱛᱟᱜᱮᱸᱜᱼᱟ ᱦᱚᱲ ᱥᱟᱶ ᱰᱤᱥᱴᱮᱱᱥ ᱢᱮᱱᱴᱮᱱ ᱦᱩᱭᱩᱜ ᱠᱟᱱ ᱛᱟᱦᱮᱸᱜᱼᱟ ᱤᱥᱠᱩᱞ ᱠᱚᱞᱮᱡᱽ ᱡᱷᱚᱛᱚ ᱵᱚᱱᱫᱚᱣᱟᱠᱟᱱ ᱛᱟᱦᱮᱸᱜᱼᱟ ᱚᱱᱞᱟᱭᱤᱱ ᱛᱮᱜᱮ ᱯᱟᱲᱦᱟᱜ ᱠᱚ ᱦᱩᱭᱩᱜ ᱠᱟᱱ ᱛᱟᱦᱮᱸᱜᱼᱟ ᱟᱨ ᱚᱱᱞᱟᱭᱤᱱ ᱛᱮᱜᱮ ᱡᱷᱚᱛᱚ ᱠᱤᱪᱷᱩ ᱦᱩᱭᱩᱜ ᱠᱟᱱ ᱛᱟᱦᱮᱸᱫ ᱛᱚ ᱚᱱᱞᱟᱭᱤᱱ ᱫᱚ ᱟᱹᱰᱤ ᱵᱟᱹᱲᱛᱤᱜᱮ ᱩᱱᱡᱚᱠᱷᱚᱱ ᱵᱮᱵᱚᱦᱟᱨ ᱦᱩᱭᱟᱠᱟᱱ ᱛᱟᱦᱮᱸᱜᱼᱟ ᱟᱨ ᱚᱱᱞᱟᱭᱤᱱ ᱜᱮ ᱡᱚᱠᱷᱚᱱ ᱪᱟᱞᱟᱜ ᱠᱟᱱ ᱛᱟᱦᱮᱸᱜᱼᱟ ᱛᱚ ᱤᱥᱠᱩᱞ ᱠᱚᱞᱮᱡᱽ ᱵᱚᱱᱫᱚ ᱞᱮᱱ ᱠᱷᱟᱹᱛᱤᱨᱛᱮ ᱚᱱᱞᱟᱭᱤᱱ ᱛᱮᱜᱮ ᱯᱟᱲᱦᱟᱜ ᱠᱚ ᱪᱟᱞᱟᱜ ᱠᱟᱱ ᱛᱟᱦᱮᱸᱜᱼᱟ ᱛᱚ ᱢᱚᱵᱟᱭᱤᱞ ᱟᱨ ᱞᱮᱯᱴᱚᱯ ᱠᱚ ᱴᱤᱵᱷᱤ ᱠᱚ ᱢᱳᱵᱟᱭᱤᱞ ᱠᱚ ᱡᱷᱚᱛᱚᱜᱮ ᱟᱭᱢᱟ ᱟᱹᱰᱤᱜᱮ ᱵᱮᱵᱚᱦᱟᱨ ᱦᱩᱭᱟᱠᱟᱱᱟ ᱚᱱᱟ ᱞᱟᱹᱜᱤᱫ ᱛᱮᱫᱚ ᱚᱱᱞᱟᱭᱤᱱ ᱵᱤᱨᱫᱟᱹᱜᱟᱲ ᱨᱮ ᱟᱹᱰᱤ ᱥᱟᱶᱦᱟ ᱞᱮᱠᱟᱱ ᱠᱟᱹᱢᱤ ᱦᱚᱸ ᱦᱩᱭᱩᱜᱼᱟ ᱡᱟᱦᱟᱸ ᱫᱚ ᱟᱵᱚ ᱟᱹᱰᱤ ᱞᱟᱵᱽ ᱵᱚ ᱧᱟᱢᱟ ᱚᱲᱟᱜ ᱠᱷᱚᱱ ᱦᱟᱱᱛᱮ ᱱᱟᱛᱮ ᱵᱟᱝ ᱪᱟᱞᱟᱜ ᱦᱩᱭᱩᱜ ᱛᱟᱵᱚᱱᱟ ᱢᱚᱦᱟᱢᱟᱨᱤᱛᱮ ᱞᱚᱠᱰᱟᱣᱩᱱ ᱞᱮᱱ ᱠᱷᱟᱹᱛᱤᱨᱛᱮ ᱚᱱᱟ ᱠᱷᱟᱹᱛᱤᱨ ᱦᱚᱲ ᱦᱟᱱᱛᱮ ᱱᱟᱛᱮ ᱵᱟᱠᱚ ᱩᱰᱩᱠᱚᱜ ᱠᱟᱱ ᱛᱟᱦᱮᱸᱜᱼᱟ